ᱦᱮᱸ ᱤᱧ ᱦᱚᱸ ᱜᱤᱫᱽᱨᱟᱹ ᱠᱚᱣᱟᱜ ᱥᱟᱠᱟᱢ ᱠᱩ ᱰᱚᱜᱚᱨ ᱥᱟᱠᱟᱢ ᱠᱩ ᱯᱟᱲᱦᱟᱣ ᱞᱟᱹᱜᱤᱫ ᱛᱮ ᱩᱫᱜᱟᱹᱣ ᱮᱢᱟᱠᱚ ᱠᱟᱱ ᱜᱤᱭᱟᱹᱧ ᱟᱨ ᱩᱱᱠᱩ ᱯᱟᱲᱦᱟᱣ ᱠᱟᱛᱮ ᱤᱧᱦᱚᱸ ᱟᱹᱰᱤ ᱱᱟᱯᱟᱭ ᱜᱤᱧ ᱵᱩᱡᱷᱟᱹᱣ ᱫᱟᱨᱟᱢᱟ ᱩᱱᱠᱩ ᱠᱩ ᱪᱮᱫ ᱞᱮᱠᱷᱟᱡ ᱥᱮ ᱩᱱᱠᱩ ᱠᱩ ᱵᱟᱲᱟᱭ ᱞᱮᱠᱷᱟᱱ ᱟᱹᱰᱤ ᱱᱟᱯᱟᱭ ᱜᱮ ᱢᱚᱱᱮ ᱨᱮ ᱟᱹᱭᱠᱟᱹᱜ ᱜᱮᱭᱟ